ᱟᱞᱮ ᱴᱚᱞᱟ ᱨᱮᱫᱚ ᱥᱚᱢᱚᱛᱚᱞ ᱡᱟᱭᱜᱟ ᱛᱚ ᱟᱞᱮ ᱥᱮᱡ ᱜᱚ ᱪᱮᱫ ᱜᱤ ᱵᱟᱱᱩᱜᱼᱟ ᱮᱠᱮᱱ ᱵᱟᱡᱟᱨ ᱫᱤᱥᱚᱢ ᱚᱲᱟᱜ ᱠᱚᱛᱮ ᱯᱮᱨᱮᱡ ᱟᱠᱟᱱᱟ ᱟᱞᱮ ᱥᱮᱱ ᱠᱷᱚᱱ ᱦᱚᱲ ᱫᱚ ᱮᱠᱮᱱ ᱵᱩᱨᱩ ᱥᱮᱱ ᱠᱷᱚᱱ ᱪᱟᱞᱟᱜ ᱥᱟᱱᱟ ᱠᱚᱣᱟ ᱚᱱᱟ ᱵᱩᱨᱩ ᱠᱚ ᱟᱹᱰᱤ ᱢᱚᱸᱡ ᱧᱮᱞᱚᱜᱼᱟ ᱟᱨ ᱚᱱᱟ ᱫᱤᱜᱷᱟ ᱫᱟᱬᱟᱱ ᱦᱚᱸᱠᱚ ᱪᱟᱞᱟᱜ ᱜᱮᱭᱟ ᱚᱸᱰᱮ ᱦᱚᱸ ᱰᱷᱮᱣ ᱠᱚ ᱫᱟᱜ ᱠᱚ ᱧᱮᱞ ᱧᱟᱢᱚᱜᱼᱟ ᱚᱱᱟ ᱠᱷᱟᱛᱤᱨ ᱠᱚ ᱪᱟᱞᱟᱜ ᱜᱮᱭᱟ ᱵᱟᱨᱦᱚ ᱥᱮᱡ ᱫᱟᱬᱟᱱ ᱟᱨ ᱵᱤᱥᱤᱨ ᱵᱷᱟᱜᱽ ᱵᱩᱨᱩ ᱫᱤᱥᱚᱢ ᱠᱚ ᱪᱟᱞᱟᱜ ᱜᱮᱭᱟ ᱛᱚ ᱵᱩᱨᱩ ᱨᱮ ᱫᱮᱡ ᱟᱹᱰᱤ ᱥᱟᱺᱜᱤᱧ ᱪᱚᱴ ᱚᱸᱡ ᱜᱮᱠᱚ ᱟᱹᱭᱠᱟᱹᱣᱟ ᱛᱚ ᱟᱞᱮ ᱥᱮᱱ ᱫᱚ ᱵᱟᱱᱩᱜᱼᱟ ᱛᱚ ᱟᱞᱮ ᱥᱮᱱ ᱫᱚ ᱥᱚᱢᱟᱱ ᱜᱮᱭᱟ ᱵᱟᱡᱟᱨ ᱛᱟᱞᱟ ᱪᱮᱫ ᱜᱚᱮ ᱵᱟᱱᱩᱜᱼᱟ ᱚᱱᱟᱛᱮ ᱵᱟᱨᱦᱮ ᱥᱮᱱ ᱜᱚ ᱫᱟᱬᱟᱱ ᱠᱚ ᱪᱟᱞᱟᱜ ᱜᱮᱭᱟ ᱟᱨ ᱢᱚᱸᱡ ᱠᱚ ᱵᱩᱡᱷᱟᱹᱣᱟ